ᱦᱮᱞᱳ ᱦᱮᱸ ᱢᱚᱱᱚᱨᱚᱧᱡᱚᱱ ᱢᱮᱱᱮᱫᱟ ᱧ ᱟᱯᱮᱥᱮᱫ ᱢᱮᱱᱫᱟ ᱧ ᱟᱞᱮᱥᱮᱫ ᱪᱮᱫᱽ ᱞᱮᱠᱟ ᱤᱭᱟ ᱯᱟᱲᱦᱟᱜ ᱚᱵᱚᱥᱛᱷᱟ

ᱚᱦᱚᱸ ᱟᱸ ᱱᱤᱭᱟ ᱯᱨᱟᱣᱢᱟᱨᱤ ᱠᱚᱨᱮ ᱫᱚ ᱥᱟᱱᱛᱟᱞᱤ ᱤᱥᱠᱩᱞ ᱠᱚᱨᱮ ᱠᱚᱞᱮᱡ ᱠᱚᱨᱮ ᱵᱟ ᱱᱩᱜ ᱟᱠᱟᱫᱛᱮ ᱚᱸ ᱚ ᱱᱤᱭᱟ ᱛᱟᱦᱚᱞᱮ ᱫᱚ ᱤᱭᱟ ᱯᱟᱲᱦᱟᱜ ᱠᱚᱫᱚ ᱟ ᱰᱤ ᱢᱩᱥᱠᱤᱞ ᱜᱮᱭᱟ

ᱚᱦᱚ ᱟᱨ ᱤᱥᱠᱩᱞ ᱫᱚ ᱛᱤᱱᱟ ᱜ ᱥᱟᱺᱜᱤᱧᱟ ᱟᱛᱳ ᱠᱷᱚᱡ ᱫᱚ ᱚᱦᱚ ᱚᱦᱚ ᱛᱟᱦᱚᱞᱮ ᱪᱟᱞᱟᱜ ᱦᱤᱡᱩᱜ ᱫᱚ ᱟ ᱰᱤ ᱯᱨᱚᱵᱽᱞᱮᱢ ᱢᱟᱥᱴᱟᱨ ᱠᱚᱫᱚ ᱪᱮᱫᱞᱮᱠᱟ ᱚᱦᱚ ᱛᱟᱦᱚᱞᱮ ᱟᱯᱮ ᱴᱚᱞᱟᱨᱮᱱ ᱫᱚ ᱜᱤᱫᱽᱨᱟ ᱯᱟᱲᱦᱟᱜ ᱞᱮᱠᱟᱱ ᱫᱚ ᱛᱤᱱᱟ ᱜ ᱜᱟᱱ ᱟᱠᱚ ᱟᱨ ᱠᱚᱞᱮᱡ ᱠᱚᱫᱚ ᱚᱠᱟ ᱨᱮᱯᱮ ᱪᱟᱞᱟᱜ ᱟ ᱛᱤᱱᱟ ᱜ ᱥᱟ ᱝ ᱛᱤᱱᱟ ᱜ ᱥᱟᱺᱜᱤᱧᱟ ᱚᱸᱰᱮ ᱠᱷᱚᱡ ᱩᱸ ᱟᱨ ᱚᱸ ᱟᱨ ᱚᱸᱰᱮ ᱥᱟᱱᱛᱟᱞᱤ ᱯᱟᱲᱦᱟᱜ ᱠᱚᱫᱚ ᱪᱮᱫᱞᱮᱠᱟ ᱢᱮᱱᱟᱜ ᱟᱠᱟᱫᱟ ᱵᱮᱵᱚᱥᱛᱷᱟ ᱠᱚ

ᱚᱦᱚ ᱦᱮᱸ ᱦᱮᱸ ᱦᱮᱸ ᱦᱩᱸ ᱢᱟᱱᱮ ᱵᱳᱭ ᱦᱚᱸ ᱴᱷᱤᱠ ᱢᱚᱛᱚ ᱟᱨᱠᱤ ᱵᱟᱯᱮ ᱧᱟᱢᱟ ᱴᱟᱭᱤᱢ ᱨᱮ ᱟ ᱰᱤᱜᱟᱱ ᱯᱟᱸᱡᱟ ᱦᱩᱭᱩᱜ ᱛᱟᱯᱮᱭᱟ ᱛᱟᱨᱯᱚᱨᱮ ᱴᱷᱤᱠᱜᱮᱭᱟ ᱛᱚᱵᱮ